ᱤᱧ ᱫᱚ ᱨᱟᱡᱢᱤᱥᱛᱨᱤ ᱠᱟᱹᱢᱤᱧ ᱵᱟᱲᱟᱭᱟ ᱫᱤᱭᱮ ᱟᱞᱮ ᱫᱚ ᱥᱮᱛᱟᱜ ᱨᱮᱞᱮ ᱩᱰᱩᱝᱚᱜᱼᱟ ᱢᱟᱱᱮ ᱱᱤᱛᱚᱜ ᱫᱚ ᱮᱴᱟᱜ ᱠᱚᱱᱴᱟᱠᱴᱟᱨ ᱴᱷᱮᱡ ᱞᱮ ᱠᱟ ᱢᱤᱭᱮᱫᱟ ᱱᱤᱛᱳᱜ ᱫᱚ ᱪᱮᱫᱞᱮᱠᱟ ᱥᱮᱛᱟᱜ ᱟᱴᱴᱟ ᱞᱮ ᱩᱰᱩᱝᱚᱜᱼᱟ ᱚᱱᱟᱯᱚᱨ ᱟᱴᱴᱟ ᱪᱟᱞᱟᱣᱠᱟᱛᱮ ᱠᱟ ᱢᱤ ᱡᱚᱭᱮᱱ ᱦᱩᱭᱩᱜ ᱛᱟᱞᱮᱭᱟ ᱚᱱᱟ ᱠᱟᱹᱢᱤ ᱪᱟᱞᱟᱣ ᱠᱟᱛᱮ ᱫᱤᱭᱮ ᱠᱟ ᱢᱤ ᱪᱟᱞᱟᱣ ᱠᱟᱛᱮ ᱞᱟᱜᱟᱣ ᱦᱚᱸ ᱢᱚᱡᱽ ᱜᱮᱞᱮ ᱞᱟᱜᱟᱜᱼᱟ ᱡᱚᱛᱚᱜᱮ ᱜᱟᱛᱷᱱᱤ ᱵᱟᱲᱟ ᱥᱮ ᱰᱷᱟᱞᱟᱭ ᱡᱟᱦᱟᱱᱟᱜ ᱜᱮ ᱥᱮ ᱯᱞᱟᱥᱴᱟᱨ ᱦᱚᱸ ᱡᱟᱦᱟᱸᱭ ᱡᱟᱦᱟᱸ ᱵᱷᱟᱜᱽ ᱯᱟᱲᱟᱜ ᱫᱤᱱ ᱦᱤᱞᱟᱹᱜ ᱚᱱᱟᱜᱮ ᱚᱱᱠᱟᱜᱮᱞᱮ ᱠᱟᱹᱢᱤᱭᱟ ᱠᱟᱹᱢᱤ ᱦᱩᱭ ᱠᱟᱹᱢᱤ ᱥᱟᱨᱟ ᱫᱚ ᱵᱟᱨᱚᱴᱟ ᱦᱟᱨᱤᱡᱞᱮ ᱠᱟᱹᱢᱤᱭᱟ ᱫᱟᱠᱟᱞᱮ ᱡᱚᱢᱟ ᱡᱚᱢ ᱵᱟᱲᱟᱠᱟᱛᱮ ᱟᱵᱟᱨ ᱫᱩᱴᱟ ᱦᱟᱵᱤᱡ ᱞᱮ ᱛᱟᱦᱮᱱᱟ ᱫᱩᱴᱳ ᱠᱷᱚᱡ ᱫᱚ ᱟᱵᱟᱨ ᱞᱮ ᱞᱟᱜᱟᱜᱼᱟ ᱚᱱᱠᱟᱜᱮ ᱟᱵᱟᱨ ᱠᱟᱹᱢᱤᱞᱮ ᱞᱟᱜᱟᱣᱮᱱ ᱜᱤ ᱠᱟᱹᱢᱤ ᱞᱟᱜᱟᱣ ᱠᱟᱛᱮ ᱠᱟᱹᱢᱤ ᱞᱟᱜᱟᱣ ᱠᱟᱛᱮ ᱟᱵᱟᱨ ᱠᱟᱹᱢᱤ ᱟᱵᱟᱨ ᱫᱷᱤᱱᱟᱹᱱ ᱢᱟᱱᱮ ᱥᱟᱨᱟᱫᱤᱱ ᱛᱤᱱ ᱪᱟᱹᱨ ᱵᱟᱡᱮ ᱫᱷᱟᱵᱤᱡ ᱠᱟᱹᱢᱤ ᱞᱟᱜᱟᱣ ᱜᱮ ᱛᱟᱦᱮᱱ ᱛᱟᱞᱮᱭᱟ ᱫᱤᱭᱮ ᱛᱩᱢᱟᱨ ᱠᱟᱹᱢᱤ ᱠᱟᱛᱮ ᱥᱟᱹᱭ ᱪᱟᱴᱴᱟ ᱥᱟᱲᱮ ᱪᱟᱴᱴᱟ ᱫᱚ ᱪᱷᱩᱴᱤᱜ ᱟᱞᱮ ᱚᱲᱟᱜ ᱦᱤᱡᱩᱜ ᱞᱟᱹᱜᱤᱫᱞᱮ ᱡᱚᱱᱛᱨᱚ ᱢᱚᱱᱛᱨᱚ ᱡᱚᱛᱚᱞᱮ ᱟᱨᱩᱵ ᱥᱟᱯᱟ ᱠᱮᱫᱜᱮ ᱛᱳᱢᱟᱨ ᱥᱟᱯᱟ ᱵᱟᱲᱟ ᱠᱟᱛᱮ ᱟᱫᱚ ᱱᱤᱡᱮ ᱱᱤᱡᱮ ᱥᱟᱵᱢᱮ ᱚᱲᱟᱜ ᱚᱠᱟ ᱥᱮᱫ ᱵᱚᱱ ᱢᱮᱱᱟᱜ ᱛᱟᱵᱚᱱ ᱚᱱᱛᱮ ᱵᱚᱱ ᱪᱟᱞᱟᱜᱼᱟ ᱱᱤᱛᱳᱜ ᱫᱚ